ᱜᱮᱰᱮ ᱟᱨ ᱥᱤᱢ ᱟᱹᱥᱩᱞ ᱨᱮᱱᱟᱜ ᱫᱚ ᱟᱞᱟᱠ ᱟᱞᱟᱠ ᱨᱩᱢ ᱵᱮᱱᱟᱣ ᱦᱩᱭᱩᱜᱼᱟ ᱠᱷᱩᱲᱯᱤ ᱠᱷᱩᱲᱯᱤ ᱚᱸᱰᱮ ᱜᱮ ᱵᱷᱤᱱᱟᱹ ᱨᱮ ᱜᱮᱰᱮ ᱵᱷᱤᱱᱟ ᱨᱮ ᱥᱤᱢ ᱫᱚᱦᱚ ᱠᱚ ᱦᱩᱭᱩᱜᱼᱟ ᱩᱱᱠᱩ ᱜᱮᱰᱮ ᱥᱤᱢ ᱠᱟᱹᱴᱤᱡ ᱠᱷᱚᱱ ᱠᱚ ᱠᱤᱨᱤᱧ ᱠᱚᱣᱟᱵᱚᱱ ᱠᱤᱨᱤᱧ ᱟᱹᱜᱩ ᱠᱟᱛᱮᱫ ᱟᱲᱟᱜ ᱠᱚᱣᱟᱵᱚᱱ ᱛᱚ ᱟᱲᱟᱜ ᱨᱮ ᱪᱮᱫ ᱞᱮᱠᱟ ᱡᱚᱛᱚᱱ ᱦᱩᱭᱩᱜᱼᱟ ᱡᱮᱭᱥᱮ ᱠᱤ ᱥᱤᱢ ᱵᱷᱤᱱᱟᱹ ᱜᱮ ᱫᱟᱱᱟ ᱮᱢᱚᱜ ᱦᱩᱭᱩᱜᱼᱟ ᱜᱮᱰᱮ ᱵᱷᱤᱱᱟᱹ ᱜᱮ ᱫᱟᱱᱟ ᱮᱢᱚᱜ ᱦᱩᱭᱩᱜᱼᱟ ᱡᱩᱫᱤ ᱠᱟᱨᱚᱱ ᱦᱮᱡ ᱮᱱᱟ ᱛᱚ ᱩᱱᱠᱩᱣᱟᱜ ᱨᱟᱱ ᱨᱮᱱᱟᱜ ᱵᱮᱵᱚᱥᱛᱷᱟ ᱦᱩᱭᱩᱜᱼᱟ ᱟᱨ ᱩᱱᱠᱩᱣᱟᱜ ᱫᱟᱜ ᱥᱮᱱ ᱜᱤᱰᱤ ᱨᱮᱱᱟᱜ ᱡᱟᱭᱜᱟ ᱫᱚ ᱨᱳᱰ ᱟᱲᱮ ᱨᱮ ᱢᱤᱫ ᱟᱲᱮ ᱨᱮᱵᱚᱱ ᱜᱟᱰᱟ ᱠᱟᱜᱼᱟ ᱚᱱᱟ ᱜᱟᱰᱟ ᱨᱮᱜᱮ ᱫᱤᱱᱟᱹᱢ ᱦᱤᱞᱳᱜ ᱡᱚᱜ ᱡᱚᱜ ᱛᱮ ᱤᱫᱤ ᱠᱟᱛᱮᱫ ᱵᱚᱱ ᱜᱤᱰᱤ ᱠᱟᱜᱼᱟ ᱚᱱᱟ ᱫᱚᱠᱚ ᱢᱮᱛᱟᱜᱼᱟ ᱜᱩᱨᱤᱡ ᱢᱟᱫᱮ ᱟᱪᱪᱷᱟ ᱢᱟᱫᱮ ᱨᱮᱵᱚᱱ ᱫᱚᱦᱚ ᱠᱟᱫᱟ ᱡᱮᱢᱚᱱ ᱠᱤ ᱥᱤᱢ ᱦᱚᱸ ᱟᱞᱚ ᱥᱚ ᱠᱚᱢᱟ ᱦᱚᱲ ᱦᱚᱸ ᱟᱞᱚ ᱥᱚ ᱠᱚᱢᱟ ᱵᱤᱢᱟᱨᱤ ᱦᱤᱡᱩᱜ ᱠᱟᱱᱟ ᱵᱤᱢᱟᱨᱤ ᱨᱮᱱᱟᱜ ᱵᱚᱱ ᱨᱟᱱ ᱢᱩᱨᱜᱟᱹᱱ ᱠᱚᱣᱟ ᱦᱟᱨᱟᱜ ᱟᱠᱚ ᱩᱱ ᱨᱮᱫᱚᱵᱚᱱ ᱠᱤᱨᱤᱧ ᱟᱠᱷᱨᱤᱧ ᱠᱚᱣᱟ ᱨᱳᱜᱳᱜᱼᱟ ᱞᱮᱲᱦᱟᱭᱮᱱᱟᱭ ᱛᱚ ᱩᱱᱤ ᱫᱚ ᱢᱤᱫ ᱟᱲᱮ ᱠᱟᱫᱮᱭᱟᱭ ᱠᱟᱨᱚᱱ ᱮᱱᱟᱭ ᱛᱚ ᱢᱤᱫ ᱟᱲᱮ ᱠᱟᱫᱮᱭᱟᱭ ᱟᱨ ᱦᱚᱯᱚᱱ ᱤᱭᱟᱹ ᱵᱤᱞᱤ ᱫᱚ ᱵᱷᱤᱱᱟᱹ ᱨᱮ ᱢᱤᱢᱤᱫ ᱴᱷᱮᱱ ᱫᱚᱦᱚ ᱡᱟᱣᱨᱟ ᱤᱫᱤᱭᱟᱵᱚᱱ ᱡᱟ ᱜᱮᱰᱮᱭᱟᱜ ᱵᱷᱤᱱᱟᱹ ᱨᱮ ᱥᱤᱢᱟᱜ ᱵᱷᱤᱱᱟᱹ ᱨᱮ ᱟᱨ ᱚᱱᱠᱟ ᱜᱮ ᱡᱚᱠᱷᱚᱱ ᱠᱚ ᱵᱩᱵᱨᱩᱢ ᱞᱟᱹᱜᱤᱫᱚᱜᱼᱟ ᱩᱱ ᱨᱮᱫᱚ ᱥᱟᱨᱣᱟ ᱞᱮᱠᱟ ᱵᱚᱱ ᱫᱚᱦᱚᱭᱟ ᱵᱩᱨᱥᱤ ᱵᱚᱱ ᱵᱮᱱᱟᱣ ᱟᱠᱚᱣᱟ ᱵᱩᱨᱥᱤ ᱨᱮᱵᱚᱱ ᱵᱟᱹᱭᱥᱟᱹᱣ ᱠᱟᱛᱟ ᱠᱚᱣᱟ ᱚᱸᱰᱮ ᱜᱮᱠᱚ ᱢᱟᱡᱟᱣᱟ ᱢᱟᱡᱟᱣ ᱠᱟᱛᱮᱫ ᱦᱚᱯᱚᱱ ᱠᱚᱣᱟ ᱠᱚ ᱦᱚᱯᱚᱱ ᱵᱚᱱ ᱡᱚᱛᱚᱱ ᱠᱟᱛᱮᱫ ᱵᱚᱱ ᱦᱟᱨᱟ ᱠᱚᱣᱟ ᱵᱚᱦᱩᱛ ᱢᱤᱦᱱᱩᱛ ᱨᱮᱱᱟᱜ ᱠᱟᱱᱟ